ᱦᱮᱸ ᱤᱧ ᱪᱤᱠᱤᱛᱥᱟ ᱧᱟᱢ ᱨᱮᱱ ᱱᱟᱦᱟᱪᱟᱨ ᱫᱚ ᱢᱤᱫᱴᱮᱱ ᱵᱷᱟᱜᱮ ᱢᱮᱱ ᱛᱮᱜᱤᱧ ᱢᱚᱱᱮᱭᱟ ᱪᱤᱠᱤᱛᱥᱟ ᱧᱟᱢ ᱞᱮᱠᱷᱟᱱ ᱩᱸᱜ ᱵᱷᱟᱜᱮᱢ ᱛᱟᱦᱮᱸᱱᱟ ᱥᱩᱥᱛᱷᱚᱢ ᱛᱟᱦᱮᱸᱱᱟ ᱦᱚᱲᱢᱚ ᱠᱚᱦᱚᱸ ᱮᱸᱰᱮᱠᱷᱟᱱ ᱵᱷᱟᱜᱮ ᱴᱷᱤᱠ ᱵᱩᱡᱷᱟᱹᱜᱼᱟ ᱢᱚᱱ ᱠᱚ ᱯᱷᱨᱮᱹᱥ ᱛᱟᱦᱮᱸᱱᱟ ᱱᱟᱦᱟᱪᱟᱨ ᱦᱚᱲ ᱴᱚᱞᱟ ᱨᱮᱱ ᱦᱚᱲ ᱠᱚ ᱞᱟᱹᱜᱤᱫ ᱦᱚᱲᱢᱚ ᱥᱟᱶᱟᱭ ᱞᱟᱹᱜᱤᱫ ᱤᱧᱟᱜ ᱫᱤᱥ ᱦᱩᱫᱤᱥ ᱫᱚ ᱱᱚᱣᱟᱜᱮ ᱡᱮ ᱡᱚᱛᱚ ᱦᱚᱲ ᱡᱩᱫᱤ ᱪᱤᱠᱤᱛᱥᱟ ᱠᱚ ᱧᱟᱢᱟ ᱛᱟᱦᱞᱮ ᱟᱹᱛᱩ ᱨᱮᱱ ᱡᱚᱛᱚ ᱦᱚᱲᱜᱮ ᱱᱟᱯᱟᱭ ᱛᱮ ᱵᱷᱟᱜᱮ ᱛᱮᱠᱚ ᱛᱟᱦᱮᱸᱱᱟ ᱟᱨ ᱡᱚᱛᱚᱦᱚᱲ ᱱᱟᱯᱟᱭᱛᱮ ᱵᱷᱟᱜᱮ ᱞᱮᱠᱟ ᱛᱟᱦᱮᱸ ᱞᱮᱱᱠᱷᱟᱱ ᱡᱚᱛᱚ ᱦᱚᱲ ᱨᱟᱹᱥᱠᱟᱹ ᱛᱮᱠᱚ ᱛᱟᱦᱮᱸᱱᱟ